ᱚᱠᱚᱭ ᱵᱟᱝ ᱤᱧ ᱴᱷᱤᱠᱟ ᱞᱮᱫ ᱢᱮᱫᱚ ᱚᱠᱚᱭ ᱨᱩᱵᱞᱟᱞ ᱥᱮ ᱪᱮᱫ ᱦᱮᱸ ᱢᱟ ᱞᱟ ᱭᱢᱮ ᱟ ᱰᱤᱫᱤᱱ ᱯᱚᱨ ᱪᱮᱫ ᱞᱮᱠᱟ ᱢᱮᱱᱟᱢᱟ ᱦᱮᱸ ᱱᱚᱜᱼᱚᱭ ᱪᱟᱞᱟᱜ ᱠᱟᱱᱟ ᱦᱮᱸ ᱮᱠᱷᱚᱱ ᱫᱚ ᱱᱟᱯᱟᱭ ᱵᱟᱲᱟ ᱜᱮᱭᱟ ᱟᱫᱚ ᱟᱯᱮ ᱠᱩᱡ ᱜᱮ ᱦᱮᱸ ᱢᱟ ᱯᱷᱟᱠᱟ ᱫᱚ ᱯᱷᱟᱠᱟ ᱜᱮ ᱞᱟᱹᱭ ᱢᱮ ᱢᱟ ᱥᱚᱨᱦᱟᱭ ᱥᱚᱨᱦᱟᱭ ᱨᱮᱢ ᱱᱮᱣᱛᱟᱧ ᱞᱟ ᱜᱤᱫ ᱥᱮ ᱪᱮᱫ ᱛᱟᱦᱚᱞᱮ ᱚᱸᱻ ᱤᱧ ᱞᱟᱹᱭ ᱠᱮᱫᱟ ᱥᱮ ᱟᱢ ᱞᱟ ᱭ ᱠᱤᱧ ᱜᱮᱭᱟᱢ ᱴᱷᱤᱠ ᱜᱮᱭᱟ ᱱᱟᱯᱟᱭ ᱜᱮ ᱛᱟᱦᱚᱞᱮ ᱫᱤᱥᱟᱹᱣ ᱟᱠᱟᱹᱣᱫᱤᱧ ᱠᱷᱟᱡ ᱫᱚ ᱚᱸᱻ ᱟᱯᱮᱢᱟ ᱥᱚᱨᱦᱟᱭ ᱠᱩᱱᱟ ᱢᱤ ᱵᱟᱝ ᱟᱞᱮᱫᱚᱻ ᱤᱭᱟᱹ ᱥᱚᱨᱦᱟᱭ ᱫᱚ ᱦᱟᱱᱟ ᱯᱩᱥ ᱵᱚᱸᱜᱟ ᱞᱮ ᱥᱚᱨᱦᱟᱭᱚᱜᱼᱟ ᱟᱯᱮ ᱥᱮᱱᱫᱚ ᱱᱤᱭᱟᱹ ᱠᱩᱱᱟ ᱢᱤ ᱨᱮᱠᱚ ᱥᱚᱨᱦᱟᱭᱚᱜᱼᱟ ᱵᱟᱝ ᱢᱚᱡᱽ ᱜᱮ ᱵᱮᱥ ᱚᱸᱻ ᱦᱮᱸ ᱧᱮᱞ ᱫᱚ ᱵᱟᱝ ᱤᱧ ᱧᱮᱞᱠᱟᱫᱟ ᱟᱫᱚ ᱪᱟᱞᱟᱜ ᱫᱚᱹᱧ ᱢᱚᱱᱮ ᱫᱚᱹᱧ ᱢᱚᱱᱮᱭᱮᱜ ᱠᱟᱱ ᱛᱟᱦᱮᱸᱜ ᱜᱮ ᱦᱮᱸᱥᱮ ᱵᱟᱝ ᱡᱟᱦᱟᱸ ᱛᱤᱥ ᱜᱮ ᱵᱟ ᱡᱟᱦᱟᱸ ᱛᱤᱥᱤᱧ ᱪᱟᱞᱟᱜ ᱜᱮᱭᱟ ᱦᱟᱸᱜ ᱟᱫᱚ ᱡᱟ ᱦᱳᱠ ᱯᱷᱳᱱ ᱠᱮᱫᱟᱢ ᱫᱮᱠᱤ ᱤᱫᱤ ᱥᱚᱢᱚᱧ ᱧᱟᱢ ᱠᱷᱟ ᱤᱧ ᱪᱟᱞᱟᱜᱼᱟ ᱦᱟᱸᱜ ᱟᱪᱷᱟ ᱟᱯᱮᱭᱟᱜ ᱚᱱᱟ ᱥᱚᱨᱦᱟᱭ ᱨᱮ ᱥᱚᱨᱦᱟᱭ ᱨᱮᱫᱚ ᱟᱯᱮᱥᱮᱭᱟᱜ ᱵᱟᱝ ᱢᱟᱧ ᱟᱸᱡᱚᱢ ᱠᱟᱫᱟ ᱥᱚᱨᱦᱟᱭ ᱨᱮᱫᱚ ᱞᱟ ᱴᱩ ᱞᱟ ᱴᱩ ᱴᱟᱢᱟᱠ ᱥᱮ

ᱟᱨ ᱤᱭᱟᱹ ᱴᱟᱢᱟᱠ ᱚᱸᱻ ᱟᱨ ᱵᱚᱠᱚᱧ ᱟᱞᱚᱥᱮᱢ ᱞᱟ ᱭᱟ ᱥᱚᱨᱦᱟᱭ ᱢᱟ ᱟᱞᱮᱢᱟ ᱯᱩᱥ ᱵᱚᱸᱜᱟ ᱞᱮ ᱥᱚᱨᱦᱟᱭᱚᱜᱼᱟ ᱟᱵᱟᱨ ᱟᱞᱮᱥᱮᱱ ᱫᱚ ᱚᱱᱮ ᱧᱮᱞ ᱠᱟᱜ ᱜᱮᱭᱟᱢ ᱥᱮ ᱵᱟᱝ ᱚᱱᱮ ᱠᱟ ᱴᱤᱜ ᱠᱟ ᱴᱤᱜ ᱴᱟᱢᱟᱠ ᱠᱚ ᱵᱮᱣᱦᱟᱨᱟ ᱨᱩ ᱦᱚᱸ ᱢᱟᱱᱮ ᱥᱮᱨᱠᱚᱢ ᱫᱚ ᱵᱟᱝ ᱦᱚᱸ ᱪᱚ ᱦᱮᱸ ᱪᱮ ᱵᱟᱝ ᱟᱯᱮ ᱥᱮᱭᱟᱜ ᱵᱟᱝ ᱟᱸᱡᱚᱢ ᱠᱟᱫᱟ ᱧ ᱡᱮᱸᱲᱮ ᱜᱩᱰ ᱜᱩᱰᱟ ᱣ ᱟᱛᱮᱫ ᱠᱚ ᱨᱩᱭᱟ ᱦᱮᱸ ᱥᱮ ᱟᱞᱮ ᱥᱮᱜ ᱢᱟ ᱠᱟ ᱴᱤᱡ ᱠᱟ ᱴᱤᱡ ᱴᱟᱢᱟᱠ ᱟᱪᱷᱟ ᱟᱯᱮᱥᱮᱡ ᱦᱮᱸ ᱢᱮᱱ ᱮᱫ ᱛᱟᱦᱮᱡ ᱟᱯᱮ ᱥᱮᱡ ᱫᱟᱸᱥᱟᱭ ᱠᱚ ᱫᱟᱸᱥᱟᱭᱼᱚᱜ ᱜᱮᱭᱟ ᱚᱸᱻ ᱫᱟᱸᱥᱟᱭ ᱫᱚ ᱦᱟᱱᱟ ᱫᱩᱨᱜᱟ ᱯᱩᱡᱟ ᱨᱮᱛᱚ ᱵᱟᱝ ᱚᱸᱻ ᱛᱟᱦᱚᱞᱮ ᱢᱤᱫ ᱥᱟᱶ ᱛᱮᱜᱮᱵᱚᱱ ᱫᱟᱸᱥᱟᱭ ᱫᱚ ᱢᱤᱫ ᱥᱟᱶ ᱛᱮᱜᱮᱵᱚᱱ ᱫᱟᱸᱥᱟᱭᱚᱜᱼᱟ ᱟᱫᱚ ᱤᱭᱟᱹ ᱪᱮᱫ ᱤᱧ ᱞᱟᱹᱭᱮᱫᱟ ᱫᱟᱸᱥᱟᱭ ᱨᱮ ᱪᱮᱫ ᱠᱳᱭᱤᱡ ᱡᱤᱱᱤᱥ ᱠᱚ ᱵᱮᱣᱦᱟᱨᱟ ᱨᱩᱨᱩ ᱛᱮᱭᱟᱜ ᱥᱚᱨᱦᱟᱭ ᱨᱮ ᱡᱮᱢᱚᱱᱮᱢ ᱞᱟ ᱭ ᱠᱮᱫᱟ ᱴᱟᱢᱟᱠ ᱛᱩᱢᱫᱟᱜ ᱟᱨ ᱫᱟᱸᱥᱟᱭ ᱨᱮ ᱚᱸᱻ ᱚᱸᱻ ᱛᱟᱭ ᱱᱟᱠᱤ ᱟᱯᱮ ᱥᱮᱫ ᱫᱚᱹᱧ ᱟᱸᱡᱚᱢ ᱠᱟᱫᱟ ᱵᱟᱝ ᱢᱟ ᱯᱩᱨᱩᱞᱤᱟ ᱵᱟᱸᱠᱩᱲᱟ ᱥᱮᱫ ᱫᱚ ᱢᱟᱱᱮ ᱵᱷᱟᱜᱮ ᱜᱮ ᱫᱟᱸᱥᱟᱭ ᱦᱚᱸ ᱠᱳᱻ ᱢᱟᱱᱮ ᱟᱵᱚᱣᱟᱜ ᱟ ᱨᱤᱪᱟ ᱞᱤ ᱠᱚ ᱫᱚᱦᱚ ᱟ ᱜᱩ ᱠᱟᱜ ᱜᱮᱭᱟ ᱠᱤᱱᱛᱩ ᱟᱞᱮ ᱫᱚ ᱚᱜ ᱚᱭ ᱵᱚᱨᱫᱚᱢᱟᱱ ᱡᱮᱞᱟ ᱛᱚ ᱯᱩᱨᱵᱚ ᱵᱚᱨᱫᱚᱢᱟᱱ ᱡᱮᱞᱟ ᱛᱚ ᱟᱞᱮ ᱥᱮᱡ ᱢᱟ ᱱᱚᱛᱮ ᱢᱟ ᱦᱟᱱᱮ ᱫᱟᱸᱥᱟᱭ ᱦᱚᱸ ᱠᱚ ᱟᱫ ᱪᱟᱵᱟᱭᱮᱫ ᱵᱟᱵᱟᱨᱮ ᱫᱟᱸᱥᱟᱭ ᱢᱟ ᱠᱚᱲᱟ ᱜᱤᱫᱽᱨᱟᱹ ᱟᱜ ᱠᱟᱱ ᱦᱮᱸᱥᱮ ᱵᱟᱝ ᱛᱮᱦᱮᱧ ᱜᱟᱯᱟ ᱢᱟ ᱟᱞᱮ ᱯᱩᱨᱵᱚ ᱵᱚᱨᱫᱚᱢᱟᱱ ᱥᱮᱡ ᱢᱟ ᱦᱟᱱᱮ ᱠᱩᱲᱤ ᱜᱤᱫᱽᱨᱟᱹ ᱠᱚ ᱠᱩᱞ ᱠᱟᱠᱚ ᱠᱟᱱ ᱦᱟᱱᱮ ᱤᱭᱟᱹ ᱚᱱᱟ ᱫᱟᱸᱥᱟᱭ ᱮᱱᱮᱡ ᱠᱚ ᱠᱩᱞ ᱠᱟᱠᱚ ᱠᱟᱱᱟ ᱟᱨ ᱦᱟᱱᱮ ᱢᱟᱱᱮ ᱵᱷᱤᱠᱟᱨᱤ ᱞᱮᱠᱟ ᱦᱮᱸ ᱥᱮ ᱵᱟᱝ ᱪᱮᱫᱦᱚᱸ ᱡᱚᱢ ᱢᱟ ᱵᱟᱠᱚ ᱧᱟᱢᱮᱫ ᱠᱟᱱ ᱞᱮᱠᱟ ᱦᱟᱱᱟ ᱵᱟᱡᱟᱨ ᱥᱮᱫ ᱠᱚ ᱠᱩᱞ ᱠᱟᱠᱚ ᱠᱟᱱ ᱯᱚᱭᱥᱟ ᱞᱚᱵᱽ ᱞᱟᱞᱚᱥᱟᱵ ᱨᱮ ᱟᱵᱚᱣᱟᱜ ᱥᱚᱢᱟᱡᱽ ᱫᱚᱠᱚ ᱫᱷᱩᱲᱤ ᱨᱮᱠᱚ ᱪᱮᱫ ᱤᱧ ᱢᱮᱱᱟ ᱦᱟᱥᱟ ᱨᱮᱠᱚ ᱢᱟᱞᱚᱴ ᱪᱟᱵᱟ ᱠᱮᱫ ᱛᱟᱵᱚᱱᱟ ᱚᱱᱟᱜᱮᱧ ᱢᱮᱱᱫᱟ ᱱᱚᱛᱮ ᱠᱷᱚᱡ ᱠᱚᱭᱮᱠ ᱴᱤ ᱠᱚᱲᱟᱧ ᱤᱫᱤ ᱠᱚᱣᱟ ᱚᱱᱛᱮᱱᱟᱜ ᱠᱟᱞᱪᱟᱨ ᱚᱱᱛᱮᱱᱟᱜ ᱨᱩᱨᱩᱛᱮᱭᱟᱜ ᱢᱟᱱᱮ ᱪᱮᱫ ᱠᱚ ᱨᱩᱨᱩᱛᱮᱭᱟᱜ ᱢᱮᱱᱟᱜ ᱛᱟᱯᱮᱭᱟ ᱚᱱᱟᱠᱚᱹᱧ ᱧᱮᱞ ᱦᱮᱸᱥᱮ ᱛᱟᱯᱚᱨᱮ ᱪᱮᱫᱟᱜ ᱪᱮ ᱟᱵᱚ ᱞᱮᱠᱟᱱ ᱜᱤᱫᱽᱨᱟᱹ ᱜᱮ ᱡᱩᱫᱤ ᱠᱟᱞᱪᱟᱨ ᱵᱟᱵᱚᱱ ᱫᱚᱦᱚᱭ ᱵᱟᱝ ᱦᱮᱸᱪᱮ ᱵᱟᱝ ᱟᱨ ᱵᱟᱠᱟᱡ ᱚᱸᱠᱟ ᱢᱟᱱᱮ ᱢᱟᱞᱚᱴ ᱪᱟᱵᱟᱜ ᱛᱟᱵᱚᱱᱟ ᱵᱟ ᱭ ᱵᱟ ᱭᱛᱮ ᱟᱵᱚ ᱦᱚᱸᱵᱚᱱ ᱟᱫᱚᱜᱼᱟ ᱦᱮᱸ ᱛᱚ ᱵᱟᱝᱼᱟ ᱛᱟᱦᱚᱞᱮ ᱟᱨ ᱮᱱᱮᱡ ᱥᱮᱨᱮᱧ ᱡᱩᱫᱤ ᱵᱟᱢ ᱫᱚᱦᱚᱫᱟᱲᱮ ᱦᱮᱸᱥᱮ ᱵᱟᱝ ᱛᱟᱦᱚᱞᱮ ᱟᱢᱫᱚᱻ ᱪᱮᱫ ᱤᱧ ᱢᱮᱱᱟ ᱟᱨᱠᱤ ᱢᱟᱱᱮ ᱟᱢᱟᱜ ᱩᱯᱩᱨᱩᱢ ᱜᱮ ᱟᱨ ᱵᱟᱝ ᱛᱮᱦᱮᱱᱟ ᱛᱟᱢᱟ ᱦᱮᱸᱥᱮ ᱵᱟᱵᱟᱨᱮ ᱮᱛᱳ ᱠᱳ ᱚᱱᱚᱛᱮ ᱠᱳ ᱤᱭᱟ ᱪᱟᱵᱟᱣᱟᱠᱟᱱᱟ ᱢᱟᱱᱮ ᱤᱧ ᱟᱸᱡᱚᱢ ᱠᱟᱫᱟ ᱟᱯᱮ ᱚᱱᱛᱮᱱᱠᱚᱭᱡ ᱦᱚᱲ ᱴᱷᱮᱱ ᱜᱮᱧ ᱟᱡᱚᱢ ᱠᱟᱫᱟ ᱪᱮᱫᱟᱜᱥᱮ ᱚᱱᱟᱠᱚᱨᱮᱜᱮ ᱛᱚ ᱟᱵᱚᱨᱤᱱ ᱫᱚ ᱩᱱᱠᱩ ᱚᱱᱚᱞᱤᱭᱟᱹ ᱚᱱᱚᱲᱦᱤᱭᱟ ᱠᱚᱭᱤᱡ ᱫᱚ ᱩᱱᱠᱩ ᱠᱚᱴᱷᱮᱡ ᱢᱤᱫᱵᱟᱨ ᱚᱱᱚᱞᱤᱭᱟᱹ ᱠᱚᱴᱷᱮᱡ ᱟᱡᱚᱢ ᱠᱟᱱᱟ ᱵᱟᱝᱢᱟ ᱫᱟᱸᱥᱟᱭ ᱫᱚ ᱟᱵᱚ ᱫᱚ ᱠᱚᱲᱟ ᱜᱤᱫᱽᱨᱟ ᱣᱟᱜ ᱠᱟᱱᱟ ᱥᱮ ᱵᱟᱝ ᱜᱳᱜᱳ ᱦᱚᱲᱟᱜ ᱫᱚ ᱵᱟᱝᱠᱟᱱᱟ ᱠᱤᱱᱛᱩ ᱟᱞᱮ ᱱᱚᱛᱮ ᱧᱮᱞᱚᱜ ᱠᱟᱱᱟ ᱵᱟᱵᱟᱨᱮ ᱠᱚᱨᱛᱟᱞ ᱦᱚᱸᱠᱚ ᱥᱟᱵ ᱫᱟ ᱜᱳᱜᱳ ᱦᱚᱲ ᱢᱟᱨᱟᱜ ᱯᱤᱧᱪᱟ ᱨ ᱦᱚᱸᱠᱚ ᱥᱟᱵ ᱫᱟ ᱦᱮᱸᱥᱮ ᱵᱟᱝ ᱨᱩᱨᱩ ᱛᱮᱭᱟᱜ ᱥᱟᱱᱟᱢᱟᱜ ᱠᱚ ᱥᱟᱵ ᱫᱟ ᱟᱨ ᱦᱟᱱᱮ ᱵᱟᱡᱟᱨ ᱥᱟᱦᱟᱥᱮᱫ ᱠᱚ ᱪᱟᱞᱟᱜ ᱠᱟᱱᱟ ᱥᱟᱞᱟ ᱚᱱᱠᱟ ᱛᱮᱢᱟ ᱥᱚᱢᱟᱡᱽ ᱢᱟᱠᱚ ᱰᱩᱵᱟ ᱣ ᱪᱟᱵᱟᱭᱮ ᱛᱟᱵᱚᱱ ᱪᱚ

ᱚᱱᱟᱜᱮᱛᱚ ᱦᱮᱸᱻ ᱚᱱᱟᱜᱮᱧ ᱢᱮᱱᱫᱟ ᱛᱟᱦᱚᱞᱮ ᱤᱧ ᱡᱩᱫᱤ ᱥᱚᱢᱚᱭᱤᱧ ᱧᱟᱢ ᱠᱷᱟᱡ ᱤᱧ ᱡᱩᱫᱤ ᱥᱚᱢᱚᱭᱤᱧ ᱧᱟᱢᱠᱷᱟᱡ ᱚᱵᱚᱥᱭᱚ ᱯᱩᱱ ᱢᱚᱲᱮ ᱦᱚᱲ ᱫᱚᱹᱧ ᱤᱫᱤᱭᱮᱫ ᱠᱳ ᱜᱮᱭᱟᱦᱟᱸᱜ ᱦᱮᱸ ᱚᱱᱛᱮᱧ ᱴᱷᱤᱠᱜᱮᱭᱟ ᱛᱟᱦᱚᱞᱮ ᱪᱮᱥᱴᱟ ᱦᱩᱭᱩᱜ ᱠᱟᱱᱟᱦᱟᱸᱜ ᱦᱮᱸ ᱠᱚᱲᱟᱠᱚᱹᱧ ᱞᱟ ᱭᱟᱠᱚ ᱜᱮ ᱤᱧᱦᱚᱸ ᱦᱮᱸᱪᱮ ᱵᱟᱝ

ᱠᱚᱲᱟᱠᱚᱹᱧ ᱞᱟ ᱭ ᱠᱚ ᱜᱮ ᱞᱟ ᱭ ᱟᱜᱩ ᱠᱟᱛᱮᱫ ᱟᱞᱮ ᱡᱩᱫᱤᱞᱮ ᱥᱚᱢᱚᱭᱚᱜ ᱠᱷᱟᱱ ᱚᱵᱚᱥᱥᱚᱭ ᱤᱧ ᱪᱟᱞᱟᱜᱼᱟ ᱦᱮᱸ ᱠᱟᱛᱷᱟᱧ ᱮᱢᱟᱢ ᱠᱟᱱᱟ ᱚᱵᱚᱥᱥᱚᱧ ᱪᱟᱞᱟᱜᱼᱟ ᱤᱧ ᱯᱮ ᱯᱩᱱ ᱦᱚᱲᱤᱧ ᱤᱫᱤᱛᱚᱨᱟ ᱠᱚᱣᱟ ᱴᱷᱤᱠᱜᱮᱭᱟ ᱢᱟ ᱛᱟᱦᱚᱞᱮ ᱱᱤᱛᱚᱜ ᱫᱚ ᱤᱱᱠᱟᱹ ᱜᱮᱞᱟᱝ ᱜᱟᱞᱢᱟᱨᱟᱣᱟ ᱢᱟ ᱛᱟᱦᱚᱞᱮ ᱦᱮᱸ